ᱚᱠᱛᱚ ᱥᱟᱶᱛᱮ ᱱᱚᱣᱟ ᱥᱟᱱᱛᱟᱲᱤ ᱯᱟᱹᱨᱥᱤ ᱦᱚᱸ ᱟᱹᱰᱤ ᱡᱳᱨᱥᱳᱨᱛᱮ ᱞᱟᱦᱟ ᱥᱮᱡ ᱪᱟᱞᱟᱜ ᱠᱟᱱᱟ ᱵᱩᱡᱽᱠᱟᱜ ᱢᱮ ᱥᱚᱝᱵᱤᱫᱷᱟᱱ ᱨᱮ ᱟᱴᱷᱵᱤ ᱚᱱᱩᱥᱩᱪᱤ ᱨᱮ ᱥᱮᱞᱮᱫ ᱤᱱᱟᱹ ᱛᱭᱚᱢ ᱠᱷᱚᱱ ᱱᱚᱣᱟ ᱥᱟᱱᱛᱟᱲᱤ ᱯᱟᱹᱨᱥᱤ ᱦᱚᱸ ᱜᱚᱴᱟ ᱴᱚᱴᱷᱟ ᱨᱮᱜᱮ ᱧᱮᱞ ᱧᱟᱢᱚᱜ ᱠᱟᱱᱟ ᱪᱮᱫ ᱞᱮᱠᱟ ᱥᱚᱢᱚᱭ ᱪᱟᱞᱟᱜ ᱠᱟᱱᱟ ᱴᱷᱤᱠ ᱱᱚᱣᱟ ᱥᱟᱱᱛᱟᱲᱤ ᱯᱟᱹᱨᱥᱤ ᱦᱚᱸ ᱱᱚᱣᱟ ᱚᱠᱛᱚ ᱥᱟᱶ ᱛᱮᱜᱮ ᱛᱟᱲᱟᱢ ᱟᱹᱜᱩᱭᱫᱟ ᱪᱮᱫᱟᱛᱮ ᱯᱟᱹᱦᱤᱞ ᱫᱚ ᱚᱱᱠᱟ ᱵᱟᱝ ᱛᱟᱦᱮᱸ ᱠᱟᱱᱟ ᱱᱤᱛᱚᱜ ᱫᱚ ᱚᱱᱟ ᱨᱮᱭᱟᱜ ᱵᱚᱫᱚᱞ ᱧᱮᱞ ᱧᱟᱢᱚᱜ ᱠᱟᱱᱟ ᱜᱚᱴᱟ ᱜᱮ ᱜᱚᱴᱟ ᱴᱚᱴᱷᱟ ᱨᱮᱜᱮ ᱱᱤᱛᱚᱜ ᱚᱞ ᱪᱤᱠᱤ ᱥᱟᱱᱛᱟᱲᱤᱛᱮ ᱠᱚ ᱚᱞᱚᱜ ᱯᱟᱲᱦᱟᱣ ᱠᱚ ᱞᱟᱜᱟᱣ ᱠᱟᱱᱟ ᱟᱨ ᱥᱤᱨᱟᱹ ᱢᱚᱱᱛᱨᱤ ᱠᱚ ᱦᱚᱸ ᱱᱚᱣᱟ ᱠᱚ ᱜᱚᱴᱟ ᱠᱟᱫᱟ ᱵᱚᱞᱮ ᱡᱮᱢᱚᱱ ᱡᱚᱛᱚ ᱯᱚᱱᱚᱛ ᱨᱮ ᱱᱚᱣᱟ ᱨᱮᱭᱟᱜ ᱯᱟᱹᱨᱥᱤ ᱨᱮᱭᱟᱜ ᱵᱤᱨᱫᱟᱹᱜᱟᱲ ᱦᱩᱭᱩᱜ ᱨᱮᱭᱟᱜ ᱪᱟᱱᱥ ᱡᱮᱢᱚᱱ ᱛᱟᱦᱮᱱᱢᱟ ᱱᱚᱣᱟ ᱜᱮ ᱱᱤᱛᱚᱜᱼᱟ ᱥᱚᱢᱚᱭ ᱨᱮ ᱵᱚᱫᱚᱞᱚᱜ ᱞᱮᱠᱟ ᱫᱚ ᱧᱮᱞᱚᱜ ᱠᱟᱱᱟ ᱟᱨ ᱱᱚᱰᱮ ᱟᱞᱮ ᱡᱷᱟᱲᱠᱷᱚᱸᱰ ᱨᱮ ᱦᱚᱸ ᱱᱤᱛᱚᱜ ᱚᱠᱚᱭ ᱢᱩᱭᱠᱷᱚᱢᱚᱱᱛᱨᱤ ᱢᱮᱱᱟᱭ ᱠᱟᱫᱮᱭᱟ ᱩᱱᱤ ᱦᱚᱸ ᱱᱚᱣᱟ ᱨᱮᱭᱟᱜ ᱮ ᱜᱷᱳᱥᱚᱱᱟ ᱠᱟᱫᱟᱭ ᱡᱮᱢᱚᱱ ᱱᱚᱰᱮ ᱥᱟᱱᱛᱟᱲᱤ ᱯᱟᱹᱨᱥᱤ ᱡᱮᱢᱚᱱ ᱨᱟᱡᱽ ᱵᱷᱟᱥᱟᱛᱮ ᱦᱩᱭᱩᱜ ᱞᱮᱠᱟ ᱱᱚᱣᱟ ᱠᱚ ᱩᱱᱤ ᱢᱮᱱ ᱥᱚᱫᱚᱨ ᱠᱟᱫᱟᱭ